ᱵᱟᱦᱟ ᱥᱚᱦᱚᱨᱟᱭ ᱠᱚᱨᱮ ᱫᱚᱞᱮ ᱤᱥᱤᱱᱟ ᱥᱩᱠᱨᱤ ᱡᱤᱞ ᱯᱤᱴᱷᱟᱹ ᱟᱨᱦᱚᱸ ᱥᱤᱢ ᱡᱤᱞ ᱯᱤᱴᱷᱟᱹ ᱡᱟᱦᱟᱸᱭ ᱯᱮᱲᱟ ᱯᱟᱹᱨᱣᱟᱹ ᱵᱟᱠᱚ ᱡᱚᱢᱟ ᱥᱩᱠᱨᱤ ᱡᱤᱞ ᱯᱤᱴᱷᱟᱹ ᱩᱱᱠᱩ ᱫᱚᱞᱮ ᱮᱢᱟ ᱠᱚᱣᱟ ᱥᱤᱢ ᱡᱤᱞ ᱯᱤᱴᱷᱟᱹ ᱟᱨ ᱡᱟᱦᱟᱸᱭ ᱯᱮᱲᱟ ᱠᱚᱠᱚ ᱡᱚᱢᱟ ᱩᱱᱠᱩ ᱫᱚᱞᱮ ᱮᱢᱟ ᱠᱚᱣᱟ ᱥᱩᱠᱨᱤ ᱡᱤᱞ ᱯᱤᱴᱷᱟᱹ ᱚᱱᱟ ᱥᱟᱶ ᱥᱟᱶᱛᱮ ᱟᱨᱚ ᱫᱟᱠᱟ ᱦᱚᱸᱞᱮ ᱮᱢᱟ ᱠᱚᱣᱟ ᱥᱤᱢ ᱡᱤᱞ ᱩᱛᱩ ᱥᱚᱸᱜᱮ ᱟᱨᱚ ᱱᱟᱱᱟ ᱨᱚᱠᱚᱢ ᱵᱷᱮᱡᱟᱞ ᱠᱚᱯᱷᱤᱡᱟᱞ ᱵᱤᱨᱤ ᱵᱩᱲᱤ ᱨᱟᱢᱵᱲᱟ ᱨᱟᱢᱵᱲᱟ ᱵᱩᱲᱤ ᱟᱨᱚ ᱮᱢᱟᱱ ᱛᱮᱱᱟᱜ ᱡᱷᱟᱹᱞ ᱟᱹᱞᱩ ᱯᱚᱥᱛᱩ ᱰᱟᱹᱞ ᱡᱷᱟᱞ ᱢᱤᱫᱴᱟᱱ ᱫᱚ ᱵᱟᱝ ᱵᱤᱵᱷᱤᱱᱱᱚ ᱨᱚᱠᱚᱢ ᱛᱟᱦᱮᱱ ᱛᱟᱞᱮᱭᱟ ᱚᱱᱟ ᱥᱟᱶᱛᱮᱞᱮ ᱮᱢᱟ ᱠᱚᱣᱟ ᱯᱮᱲᱟ ᱯᱟᱹᱨᱣᱟᱹ ᱫᱟᱠᱟ ᱩᱛᱩ ᱡᱚᱢ ᱟᱨᱚ ᱚᱱᱟ ᱥᱟᱶ ᱥᱟᱶᱛᱮ ᱢᱚᱠᱚᱨ ᱯᱚᱨᱚᱵᱽ ᱠᱚᱨᱮ ᱦᱚᱸ ᱜᱩᱲ ᱯᱤᱴᱷᱟᱹ ᱩᱸᱫᱷᱤ ᱯᱤᱴᱷᱟᱹ ᱰᱩᱸᱵᱩᱜ ᱯᱤᱴᱷᱟᱹ ᱟᱨᱦᱚᱸ ᱮᱟᱱ ᱛᱮᱱᱟᱜ ᱯᱤᱴᱷᱟᱹ ᱱᱟᱨᱠᱮᱹᱞ ᱠᱚᱞᱮ ᱯᱩᱨᱟ ᱩᱸᱫᱷᱤ ᱯᱤᱴᱷᱟᱹ ᱨᱮ ᱚᱱᱟ ᱠᱚᱦᱚᱸ ᱞᱮ ᱥᱟᱶ ᱥᱟᱶ ᱛᱮᱞᱮ ᱢᱮᱥᱟᱞᱟᱜᱼᱟ ᱟᱨ ᱞᱮ ᱯᱤᱴᱷᱟᱹᱭᱟ ᱱᱤᱭᱟᱹ ᱠᱚᱛᱮ ᱱᱤᱭᱟᱹ ᱠᱚ ᱢᱮᱥᱟᱞ ᱠᱟᱛᱮ ᱞᱮ ᱯᱤᱴᱷᱟᱹᱭᱟ ᱟᱨᱞᱮ ᱯᱮᱲᱟ ᱦᱚᱲ ᱠᱚ ᱢᱤᱫ ᱵᱟᱨ ᱞᱮ ᱱᱮᱣᱛᱟ ᱠᱟᱠᱚᱣᱟ ᱢᱟ ᱮᱱᱠᱷᱟᱱ ᱦᱤᱡᱩᱜ ᱛᱟᱵᱚᱱ ᱯᱮ ᱱᱤᱭᱟᱹ ᱫᱚ ᱯᱩᱥ ᱥᱟᱠᱨᱟᱛ ᱦᱩᱭᱩᱜ ᱠᱟᱱᱟ ᱟᱨᱞᱮ ᱯᱮᱲᱟ ᱯᱟᱹᱨ ᱯᱚᱨᱤᱵᱟᱨ ᱥᱚᱸᱜᱮ ᱞᱮ ᱡᱚᱢ ᱢᱮᱞᱟᱭᱟ ᱦᱮᱸ ᱱᱚᱜᱼᱚ ᱱᱚᱝᱠᱟ ᱯᱤᱴᱷᱟᱹ ᱠᱚ ᱠᱚ ᱠᱚᱜᱮ ᱟᱞᱮ ᱫᱚᱞᱮ ᱵᱮᱱᱟᱣᱟ